ᱤᱭᱩ ᱮᱯ ᱥᱤ ᱞᱮᱠᱟ ᱦᱮᱯᱨᱟᱣ ᱵᱤᱱᱤᱰ ᱨᱮ ᱛᱮᱭᱟᱨ ᱦᱟᱯᱛᱟ ᱫᱷᱟᱣ ᱱᱚᱝᱠᱟᱱ ᱯᱟᱹᱴᱷᱩᱣᱟᱹ ᱠᱚ ᱰᱚᱜᱚᱨ ᱨᱮ ᱠᱷᱚᱵᱚᱨ ᱮᱢᱚᱜᱚᱜᱼᱟ ᱤᱭᱩ ᱯᱤ ᱥᱤ ᱞᱮᱠᱟ ᱦᱮᱯᱨᱟᱣ ᱵᱤᱱᱤᱰ ᱨᱮ ᱛᱮᱭᱟᱨ ᱦᱟᱯᱛᱟ ᱫᱷᱟᱣ ᱱᱚᱝᱠᱟᱱ ᱯᱟᱹᱴᱷᱩᱣᱟᱹ ᱠᱚ ᱰᱚᱜᱚᱨ ᱠᱚᱵᱚᱱ ᱮᱢᱚᱜᱚᱜᱼᱟ ᱡᱟᱦᱟᱸᱭ ᱠᱚ ᱤᱭᱩ ᱯᱤ ᱮᱥ ᱥᱤ ᱞᱮᱠᱟ ᱦᱮᱯᱨᱟᱣ ᱨᱮᱠᱚ ᱚᱱᱟ ᱮᱹᱠᱡᱟᱢ ᱨᱮᱠᱚ ᱥᱮᱞᱮᱫᱚᱜᱼᱟ ᱟᱨ ᱵᱤᱱᱤᱰ ᱨᱮ ᱛᱮᱭᱟᱨ ᱦᱟᱛᱟᱣ ᱫᱷᱟᱯ ᱱᱚᱝᱠᱟ ᱜᱮᱠᱚ ᱠᱷᱚᱡᱼᱟ ᱯᱟᱹᱴᱷᱩᱣᱟᱹ ᱠᱚ ᱰᱚᱜᱚᱨ ᱠᱷᱚᱵᱚᱨ ᱮᱢᱚᱜᱚᱜᱼᱟ ᱡᱟᱛᱮ ᱯᱟᱹᱴᱷᱩᱣᱟᱹ ᱠᱚ ᱚᱱᱟ ᱨᱮᱱᱟᱝ ᱛᱮᱭᱟᱨᱤ ᱠᱚ ᱫᱟᱲᱮᱭᱟᱜᱼᱢᱟ ᱚᱱᱟᱛᱮ ᱞᱟᱦᱟ ᱠᱷᱚᱱᱟᱜ ᱯᱟᱹᱴᱷᱩᱣᱟᱹ ᱠᱚ ᱚᱱᱟ ᱠᱷᱚᱵᱚᱨ ᱱᱤᱦᱟᱹᱛ ᱜᱮ ᱫᱚᱨᱠᱟᱨᱟ ᱤᱭᱩ ᱯᱤ ᱮᱥ ᱥᱤ ᱞᱮᱠᱟ ᱦᱮᱯᱨᱟᱣ ᱨᱮᱱᱟᱜ ᱵᱤᱱᱤᱰ ᱨᱮ ᱛᱮᱭᱟᱨ ᱦᱟᱛᱟᱣ ᱫᱟᱣ ᱞᱟᱹᱜᱤᱫ ᱛᱮᱫᱚ ᱡᱟᱦᱟᱸᱭ ᱯᱟᱹᱴᱷᱩᱣᱟᱹ ᱠᱚ ᱚᱱᱟ ᱨᱮᱠᱚ ᱥᱮᱞᱮᱫᱚᱜᱼᱟ ᱩᱱᱠᱩ ᱠᱚᱫᱚ ᱱᱤᱦᱟᱹᱛ ᱜᱮ ᱚᱱᱟ ᱠᱷᱚᱵᱚᱨ ᱮᱢ ᱫᱚᱨᱠᱟᱨ ᱡᱟᱛᱮ ᱩᱱᱠᱩ ᱵᱮᱥ ᱴᱷᱤᱠ ᱠᱚ ᱛᱮᱭᱟᱨᱤᱭᱟ ᱟᱨ ᱢᱟᱲᱟᱝ ᱥᱮᱱ ᱞᱟᱦᱟᱜ ᱞᱟᱹᱜᱤᱫ ᱛᱮᱠᱚ ᱠᱩᱨᱩᱢᱩᱴᱩᱭᱟ ᱚᱱᱟᱜᱮ ᱟᱵᱚ ᱱᱩᱠᱩ ᱤᱭᱩ ᱯᱤ ᱮᱥ ᱥᱤ ᱨᱮ ᱦᱮᱯᱨᱟᱣ ᱵᱚᱱ ᱮᱢᱟ ᱠᱚᱣᱟ ᱫᱟᱣ ᱮᱢ ᱱᱤᱦᱟᱹᱛ ᱜᱮ ᱫᱚᱨᱠᱟᱨᱟ ᱡᱟᱛᱮ ᱛᱮᱭᱟᱨᱤ ᱛᱟᱠᱚ ᱦᱟᱛᱟᱣ ᱨᱮ ᱟᱠᱚ ᱦᱚᱸ ᱦᱟᱯᱛᱟ ᱫᱷᱟᱣ ᱱᱚᱝᱠᱟᱱ ᱯᱟᱹᱴᱷᱩᱣᱟᱹ ᱠᱚ ᱰᱚᱜᱚᱨ ᱠᱚ ᱮᱢᱟᱢ ᱡᱟᱦᱟᱸ ᱠᱷᱚᱵᱚᱨ ᱮᱢᱚᱜ ᱠᱚ ᱜᱟᱱᱟ ᱟᱨ ᱠᱚ ᱜᱟᱱᱚᱜᱚᱜᱼᱟ ᱚᱱᱟ ᱤᱫᱤ ᱠᱟᱛᱮ ᱤᱭᱩ ᱯᱤ ᱮᱥ ᱥᱤ ᱞᱮᱠᱟ ᱦᱮᱯᱨᱟᱣ ᱵᱤᱱᱤᱰ ᱨᱮ ᱛᱮᱭᱟᱨ ᱦᱟᱛᱟᱣ ᱫᱟᱣ ᱱᱚᱝᱠᱟᱱ ᱯᱟᱹᱴᱷᱩᱣᱟᱹ ᱫᱚ ᱟᱹᱰᱤ ᱜᱮ ᱱᱤᱦᱟᱹᱛ ᱠᱷᱚᱵᱚᱨ ᱮᱢ ᱫᱚᱨᱠᱟᱨᱟ ᱡᱟᱛᱮ ᱟᱵᱚ ᱩᱱᱠᱩ ᱠᱚᱣᱟᱜ ᱟᱜᱟᱢ ᱡᱤᱭᱚᱱ ᱵᱮᱥ ᱛᱮᱠᱚ ᱵᱮᱱᱟᱣ ᱫᱟᱲᱮᱭᱟᱜ ᱢᱟ ᱚᱱᱟ ᱤᱫᱤ ᱠᱟᱛᱮ ᱯᱟᱹᱴᱷᱩᱣᱟᱹ ᱠᱚ ᱢᱤᱫ ᱫᱟᱣ ᱮᱢ ᱫᱚ ᱱᱤᱦᱟᱹᱛ ᱜᱮ ᱫᱚᱨᱠᱟᱨᱟ ᱡᱟᱛᱮ ᱟᱵᱚ ᱦᱚᱸ ᱩᱱᱠᱩ ᱯᱟᱹᱴᱷᱩᱣᱟᱹ ᱠᱚ ᱫᱟᱣ ᱵᱚᱱ ᱮᱢᱟ ᱠᱚ ᱠᱷᱟᱱ ᱢᱤᱫ ᱫᱤᱱ ᱦᱤᱞᱳᱜ ᱟᱠᱚ ᱟᱠᱚᱣᱟᱜ ᱵᱷᱚᱵᱤᱥᱥᱚᱭ ᱵᱮᱥ ᱛᱮᱠᱚ ᱠᱷᱟᱱᱰᱟᱣ ᱫᱟᱲᱮᱭᱟᱜ ᱢᱟ ᱟᱨ ᱡᱟᱛᱮ ᱟᱠᱚ ᱦᱚᱸ ᱠᱮᱴᱮᱡ ᱠᱚ ᱵᱮᱱᱟᱜ ᱢᱟ ᱟᱨ ᱛᱟᱲᱟᱢ ᱰᱟᱦᱟᱨ ᱛᱟᱠᱚ ᱢᱟᱨᱥᱟᱞᱚᱜ ᱢᱟ ᱚᱱᱟ ᱤᱫᱤ ᱠᱟᱛᱮ ᱟᱵᱚ ᱡᱚᱛᱚᱜᱮ ᱱᱟᱯᱟᱭ ᱫᱟᱣ ᱮᱢ ᱫᱚᱨᱠᱟᱨ ᱠᱟᱱ ᱜᱮᱭᱟ ᱟᱨ ᱱᱤᱦᱟᱹᱛ ᱜᱮ ᱫᱚᱨᱠᱟᱨᱚᱜ ᱠᱟᱱᱟ ᱩᱱᱠᱩ ᱫᱟᱣ ᱮᱢᱫᱚ ᱵᱟᱝᱠᱷᱟᱱ ᱩᱱᱠᱩ ᱡᱩᱫᱤ ᱫᱟᱣ ᱵᱟᱝ ᱮᱢᱟ ᱠᱚᱣᱟ ᱮᱱᱠᱷᱟᱱ ᱟᱵᱚ ᱩᱱᱠᱩᱣᱟᱜ ᱵᱷᱚᱵᱤᱥᱥᱚᱭ ᱵᱟᱝᱵᱚᱱ ᱵᱮᱱᱟᱣ ᱫᱟᱲᱮᱭᱟᱜᱼᱟ ᱥᱮ ᱩᱱᱠᱩ ᱦᱚᱸ ᱟᱠᱚᱣᱟᱜ ᱱᱤᱡᱮᱨᱟᱜ ᱵᱷᱚᱵᱤᱥᱥᱚᱭ ᱵᱟᱝ ᱠᱚ ᱛᱮᱭᱟᱨ ᱫᱟᱲᱮᱭᱟᱜᱼᱟ ᱢᱮᱱᱛᱮ ᱵᱟᱲᱟᱭᱚᱜ ᱠᱟᱱᱟ ᱚᱱᱟᱛᱮ ᱤᱭᱩ ᱯᱤ ᱮᱥ ᱞᱮᱠᱟ ᱦᱮᱯᱨᱟᱣ ᱵᱤᱱᱤᱰ ᱨᱮ ᱛᱮᱭᱟᱨ ᱦᱟᱛᱟᱣ ᱫᱚ ᱫᱚ ᱡᱚᱛᱚ ᱯᱟᱹᱴᱷᱩᱣᱟᱹᱜᱮ ᱡᱟᱦᱟᱸᱭ ᱠᱚ ᱚᱱᱟᱨᱮ ᱤᱪᱪᱷᱩᱠ ᱢᱮᱱᱟᱜ ᱠᱚᱣᱟ ᱩᱱᱠᱩ ᱫᱟᱣ ᱮᱢ ᱱᱤᱦᱟᱹᱛ ᱜᱮ ᱫᱚᱨᱠᱟᱨ ᱠᱟᱱᱟ